ᱦᱚᱲ ᱫᱚ ᱡᱤᱞ ᱩᱛᱩ ᱯᱮᱲᱟ ᱫᱟᱠᱟ ᱠᱚ ᱠᱩᱥᱤᱭᱟᱜᱼᱟ ᱟᱵᱚᱫᱚ ᱵᱟᱝᱼᱟ ᱟᱵᱚᱫᱚ ᱵᱟᱥᱠᱮ ᱫᱟᱠᱟ ᱟᱲᱟᱜ ᱩᱛᱩ ᱚᱱᱟᱵᱚᱱ ᱠᱩᱥᱤᱭᱟᱜᱼᱟ ᱟᱨ ᱪᱷᱟᱹᱛᱤᱠ ᱠᱚᱫᱚ ᱠᱚ ᱡᱚᱢᱼᱧᱩᱭᱟ ᱡᱤᱞ ᱩᱛᱩ ᱯᱮᱲᱟ ᱫᱟᱠᱟ ᱠᱩᱥᱤᱭᱟᱜᱼᱟ ᱠᱚ ᱟᱵᱚᱫᱚ ᱵᱟᱝ ᱵᱟᱥᱠᱮ ᱫᱟᱠᱟ ᱟᱨ ᱟᱲᱟᱜ ᱩᱛᱩ ᱫᱟᱜ ᱢᱟᱹᱰᱤ ᱫᱟᱠᱟ ᱟᱨ ᱩᱱᱠᱩ ᱫᱚ ᱯᱮᱲᱟ ᱫᱟᱠᱟ ᱠᱚ ᱠᱩᱥᱤᱭᱟᱜᱼᱟ ᱫᱟᱹᱞ ᱩᱛᱩ ᱡᱤᱞ ᱩᱛᱩ ᱩᱱᱠᱩ ᱫᱚ ᱩᱱᱠᱩ ᱫᱚ ᱢᱮᱱᱟᱜ ᱜᱮ ᱛᱟᱠᱚ ᱩᱱᱠᱩᱣᱟᱜ ᱫᱚ ᱟᱵᱚ ᱫᱚ ᱵᱟᱝᱼᱟ ᱟᱵᱚ ᱫᱟᱜ ᱢᱟᱹᱰᱤ ᱫᱟᱠᱟ ᱟᱲᱟᱜ ᱩᱛᱩ ᱢᱩᱱᱜᱟᱹ ᱟᱲᱟᱜ ᱠᱷᱟᱱ ᱢᱟ ᱟᱨᱦᱚᱸ ᱠᱩᱥᱤ ᱟᱨ ᱱᱚᱛᱮ ᱵᱟᱥᱠᱮ ᱫᱟᱠᱟ ᱫᱟᱜ ᱢᱟᱹᱰᱤ ᱫᱟᱠᱟ